ᱱᱤᱡᱮᱨᱟᱜ ᱯᱚᱨᱚᱵᱽ ᱢᱮᱱᱛᱮᱫᱚ ᱢᱮᱱ ᱜᱟᱱᱚᱜ ᱠᱟᱱᱟ ᱥᱚᱦᱨᱟᱭ ᱯᱚᱨᱚᱵᱽ ᱨᱮᱫᱚ ᱡᱚᱢᱼᱧᱩ ᱞᱮᱠᱷᱟᱱ ᱛᱮᱫᱚ ᱢᱮᱱᱟᱜ ᱟᱱ ᱫᱟᱠᱟ ᱩᱛᱩ ᱡᱤᱞ ᱯᱤᱴᱷᱟᱹ ᱤᱱᱟᱹ ᱥᱟᱶᱛᱮ ᱵᱟᱦᱟ ᱯᱚᱨᱚᱵᱽ ᱨᱮ ᱤᱱᱠᱟᱹ ᱜᱮ ᱥᱮᱴᱮᱨᱚᱜ ᱠᱟᱱᱟ ᱥᱚᱲᱮ ᱡᱤᱞ ᱥᱚᱲᱮ ᱤᱱᱟᱹ ᱛᱟᱭᱱᱚᱢ ᱥᱮᱴᱮᱨᱚᱜ ᱠᱟᱱᱟ ᱯᱚᱨᱚᱵᱽ ᱞᱮᱠᱟᱛᱮ ᱟᱭᱢᱟ ᱨᱟᱹᱥᱠᱟᱹ ᱦᱸᱟᱜ ᱫᱚ ᱦᱩᱭᱩᱜ ᱠᱟᱱᱟ ᱟᱹᱥᱟᱹᱲᱤᱭᱟᱹ ᱟᱹᱥᱟᱹᱲᱤᱭᱟᱹ ᱨᱮ ᱟᱹᱰᱤ ᱨᱚᱠᱚᱢ ᱵᱷᱟᱹᱜᱤ ᱪᱟᱥ ᱦᱩᱭᱩᱜ ᱞᱟᱹᱜᱤᱫᱛᱮ ᱱᱟᱯᱟᱭ ᱱᱟᱯᱟᱭ ᱫᱟᱜᱼᱮ ᱯᱩᱨᱟᱹᱣᱢᱟ ᱟᱨ ᱢᱟᱹᱱᱢᱤ ᱠᱚ ᱥᱟᱱᱟᱢ ᱠᱚᱣᱟᱜ ᱡᱚᱢᱟᱜ ᱠᱩᱲᱟᱹᱜ ᱢᱟ ᱞᱟᱹᱜᱤᱫ ᱪᱟᱸᱫᱚ ᱵᱚᱸᱜᱟ ᱴᱷᱮᱱ ᱵᱚᱸᱜᱟ ᱵᱩᱨᱩᱜ ᱥᱟᱶᱛᱮ ᱚᱸᱰᱮ ᱥᱚᱲᱮ ᱛᱟᱦᱮᱱᱟ ᱡᱤᱞ ᱥᱚᱲᱮ ᱱᱚᱣᱟ ᱠᱚ ᱵᱟᱵᱚᱫᱽ ᱜᱮ ᱟᱹᱰᱤ ᱢᱟᱨᱟᱝ ᱢᱟᱨᱟᱝ ᱟᱵᱚᱣᱟᱜ ᱯᱚᱨᱚᱵᱽ ᱢᱮᱱᱟᱜᱼᱟ ᱟᱵᱚᱣᱟᱜ ᱚᱱᱮ ᱠᱚ ᱞᱟᱹᱭ ᱟᱠᱟᱫ ᱪᱟᱸᱫᱚ ᱯᱤᱪᱷᱟᱹ ᱯᱚᱨᱚᱵᱽ ᱯᱚᱨᱚᱵᱽ ᱦᱤᱥᱟᱹᱵᱽ ᱱᱟᱱᱟᱼᱦᱩᱱᱟᱹᱨᱟᱜ ᱢᱮᱱᱟᱜ ᱛᱟᱵᱚᱱᱟ ᱟᱵᱚ ᱵᱷᱤᱛᱟᱹᱨ ᱨᱮ ᱡᱚᱛᱚ ᱠᱷᱚᱱ ᱯᱳᱭᱞᱚ ᱫᱚ ᱢᱟᱜᱽ ᱢᱟᱜᱽ ᱨᱮᱫᱚ ᱢᱟᱜᱽ ᱯᱚᱨᱚᱵᱽ ᱩᱱ ᱡᱚᱠᱷᱚᱱ ᱫᱚ ᱢᱟᱺᱡᱷᱤ ᱢᱟᱯᱟᱡᱤ ᱠᱚ ᱟᱹᱨᱩᱜᱼᱟ ᱟᱨ ᱚᱱᱟ ᱚᱠᱛᱚ ᱨᱮᱦᱚᱸ ᱟᱵᱚᱣᱟᱜ ᱵᱚᱸᱜᱟ ᱨᱮᱱᱟᱜ ᱡᱟᱦᱟᱸ ᱡᱚᱢᱼᱧᱩ ᱛᱮᱫ ᱫᱚ ᱦᱩᱭᱩᱜ ᱠᱟᱱᱟ ᱵᱚᱸᱜᱟ ᱥᱟᱨᱮᱡ ᱥᱚᱲᱮ ᱞᱮᱠᱟᱜᱮ